ᱤᱧᱟᱹᱜ ᱠᱩᱥᱤ ᱪᱟᱞᱟᱣ ᱨᱮᱭᱟᱜ ᱨᱩᱴ ᱫᱚ ᱦᱩᱭᱩᱜ ᱠᱟᱱᱟ ᱯᱷᱩᱴᱵᱚᱞ ᱢᱟᱴᱷ ᱟᱞᱮ ᱟᱹᱛᱩ ᱥᱩᱨ ᱨᱮᱜᱮ ᱢᱤᱫᱴᱮᱱ ᱯᱷᱩᱴᱵᱚᱞ ᱢᱟᱴᱷ ᱢᱮᱱᱟᱜᱼᱟ ᱚᱱᱟ ᱢᱟᱴᱷᱨᱮ ᱥᱮᱱ ᱠᱟᱛᱮᱫ ᱫᱚᱥ ᱵᱟᱨᱚ ᱯᱟᱠ ᱫᱟᱹᱲᱟᱜᱼᱟ ᱟᱨ ᱚᱱᱟ ᱥᱟᱶᱛᱮ ᱛᱟᱲᱟᱢ ᱮᱵᱚᱝ ᱠᱤᱪᱷᱩ ᱯᱷᱨᱤ ᱦᱮᱱᱰ ᱠᱚᱨᱟᱣ ᱦᱩᱭᱩᱜᱼᱟ ᱚᱱᱟ ᱥᱟᱶ ᱧᱮᱞᱚᱜᱚᱜᱼᱟ ᱠᱤᱪᱷᱩ ᱠᱤᱪᱷᱩ ᱜᱤᱫᱽᱨᱟᱹ ᱠᱚ ᱦᱤᱡᱩᱜᱼᱟ ᱱᱮᱛᱟᱨ ᱫᱚ ᱵᱮᱥᱤ ᱜᱤᱫᱽᱨᱟᱹ ᱫᱚ ᱵᱟᱠᱚ ᱦᱤᱡᱩᱜ ᱠᱟᱱᱟ ᱪᱮᱫᱟᱜ ᱥᱮ ᱢᱚᱵᱟᱭᱤᱞ ᱪᱮᱛᱟᱱ ᱨᱮᱜᱮ ᱠᱚ ᱫᱟᱹᱲᱟᱜ ᱠᱟᱱᱟ ᱚᱱᱟ ᱦᱚᱛᱮᱡ ᱛᱮ ᱥᱚᱨᱤᱨ ᱥᱟᱥᱛᱚ ᱡᱟᱦᱟᱸ ᱞᱮᱠᱟ ᱴᱷᱤᱠ ᱛᱟᱦᱮᱱᱢᱟ ᱚᱱᱟ ᱛᱟᱭᱚᱢ ᱨᱮ ᱫᱚ ᱠᱷᱩᱵ ᱮᱠᱴᱟ ᱫᱚ ᱵᱟᱠᱚ ᱫᱟᱹᱲᱟᱜ ᱠᱟᱱᱟ